ᱟᱡᱳᱫᱤᱭᱟᱹ ᱵᱩᱨᱩ ᱨᱮᱫᱚ ᱟᱹᱪᱩᱨ ᱨᱮᱱᱟᱝ ᱱᱚᱸᱰᱮ ᱢᱮᱱᱟᱜᱼᱟ ᱟᱯᱟᱨ ᱰᱮᱢ ᱟᱹᱰᱤ ᱵᱷᱟᱹᱞᱤ ᱡᱟᱭᱜᱟ ᱮᱵᱚᱝ ᱧᱮᱞᱚᱜ ᱞᱮᱠᱟᱱ ᱵᱟᱸᱫᱷ ᱛᱟᱨᱯᱚᱨᱮ ᱦᱩᱭᱩᱜ ᱠᱟᱱᱟ ᱴᱷᱩᱲᱜᱟ ᱯᱷᱚᱞ ᱵᱟᱢᱱᱤ ᱡᱷᱚᱨᱱᱟ ᱚᱸᱰᱮ ᱦᱚᱸ ᱧᱮᱞᱚᱜ ᱞᱮᱠᱟᱱ ᱡᱷᱟᱨᱱᱟ ᱠᱟᱱᱟ ᱧᱮᱞᱚᱜ ᱛᱮ ᱟᱹᱰᱤ ᱢᱚᱡᱽ ᱟᱨ ᱢᱟᱨᱵᱮᱞ ᱞᱮᱠ ᱫᱚ ᱦᱩᱭᱩᱜ ᱠᱟᱱᱟ ᱜᱳᱴᱟ ᱫᱮᱨᱤᱛᱮ ᱜᱮᱫ ᱠᱟᱛᱮᱫ ᱵᱟᱸᱫᱷ ᱵᱮᱱᱟᱣ ᱟᱠᱟᱫᱟ ᱟᱨ ᱡᱟᱦᱟᱸ ᱦᱩᱭᱩᱜ ᱠᱟᱱᱟ ᱥᱩᱭᱥᱟᱭᱤᱰ ᱯᱚᱭᱮᱱᱴ ᱚᱱᱟᱫᱚ ᱟᱹᱰᱤ ᱪᱮᱛᱟᱱ ᱨᱮ ᱚᱱᱟᱫᱚ ᱥᱩᱭᱥᱟᱭᱤᱰ ᱯᱚᱭᱮᱱᱴ ᱫᱚᱠᱚ ᱧᱩᱛᱩᱢ ᱟᱠᱟᱫᱟ ᱚᱸᱰᱮ ᱠᱷᱚᱱᱟᱜ ᱦᱚᱲ ᱡᱩᱫᱤ ᱧᱩᱨᱩᱜ ᱟᱭ ᱛᱟᱦᱚᱞᱮ ᱵᱟᱧᱪᱟᱣ ᱫᱚ ᱥᱚᱢᱵᱷᱚᱵᱽ ᱵᱟᱝ ᱠᱟᱱᱟ ᱚᱱᱟ ᱠᱷᱟᱹᱛᱤᱨ ᱛᱮ ᱚᱱᱟᱫᱚ ᱥᱩᱭᱥᱟᱭᱤᱰ ᱯᱚᱭᱮᱱᱴ ᱨᱮᱠᱚ ᱢᱮᱱ ᱟᱠᱟᱫᱟ ᱡᱟᱦᱟᱸ ᱠᱚ ᱢᱮᱱᱠᱟᱫᱟ ᱠᱷᱚᱭᱨᱟ ᱯᱟᱲᱟ ᱰᱮᱢ ᱠᱷᱚᱭᱨᱟ ᱯᱟᱲᱟ ᱰᱮᱢᱫᱚ ᱟᱹᱰᱤ ᱢᱚᱡᱽ ᱧᱮᱞᱚᱜ ᱛᱮ ᱵᱤᱨ ᱥᱟᱠᱟᱢ ᱵᱤᱨ ᱫᱟᱨᱮ ᱯᱟᱞᱦᱟ ᱛᱮ ᱜᱷᱮᱨᱟᱣ ᱡᱚᱛᱚ ᱥᱮᱱ ᱮᱥᱮᱫ ᱠᱟᱛᱮᱫ ᱟᱹᱰᱤ ᱢᱚᱡᱽ ᱧᱮᱞᱚᱜᱼᱟ ᱡᱤᱭᱟᱹᱲᱜᱮ ᱵᱩᱡᱩᱜᱼᱟ ᱚᱱᱟ ᱤᱭᱠᱷᱟᱹᱛᱮ ᱟᱨ ᱫᱤᱜᱷᱟ ᱫᱚ ᱥᱚᱢᱩᱫᱨᱚ ᱥᱩᱨ ᱨᱮ ᱥᱮᱱ ᱠᱟᱛᱮᱫ ᱟᱹᱰᱤ ᱢᱚᱡᱽ ᱵᱩᱡᱷᱟᱹᱜᱼᱟ